ᱦᱮᱸ ᱚᱠᱚᱭᱮᱢ ᱞᱟᱹᱭᱮᱫᱟ ᱦᱮᱸ ᱟᱪᱪᱷᱟ ᱦᱮᱸ ᱢᱟᱹᱭ ᱞᱟᱹᱭᱢᱮ ᱪᱮᱫ ᱵᱤᱥᱳᱭ ᱤᱫᱤ ᱠᱟᱛᱮᱫ ᱵᱟᱲᱟᱭ ᱥᱟᱱᱟᱭᱮᱫ ᱢᱮᱭᱟ

ᱟᱪᱪᱷᱟ ᱟᱪᱪᱷᱟ ᱟᱪᱪᱷᱟ ᱯᱚᱪᱷᱤᱢ ᱵᱟᱝᱞᱟ ᱯᱚᱱᱚᱛ ᱨᱮᱫᱚ ᱱᱮ ᱦᱟᱞᱮ ᱞᱟᱹᱭ ᱞᱮᱠᱷᱟᱱ ᱟᱹᱰᱤ ᱜᱟᱱ ᱜᱮ ᱢᱮᱱᱟᱜ ᱠᱚᱣᱟ ᱮᱱᱨᱮᱦᱚᱸ ᱡᱟᱦᱟᱸ ᱮᱠᱫᱚᱢ ᱧᱩᱢ ᱩᱨᱩᱢ ᱡᱟᱦᱟᱸ ᱪᱮᱛᱟᱱ ᱴᱷᱚᱠ ᱨᱮ ᱢᱮᱱᱟᱜ ᱠᱚᱣᱟ ᱩᱱᱠᱩ ᱠᱚᱫᱚ ᱦᱩᱭᱩᱜ ᱠᱟᱱᱟ ᱯᱳᱭᱞᱳ ᱨᱮᱜᱮ ᱞᱟᱹᱭ ᱜᱟᱱᱚᱜᱼᱟ ᱥᱟᱫᱷᱩᱨᱟᱢ ᱪᱟᱸᱫᱽ ᱢᱩᱨᱢᱩ ᱧᱩᱛᱩᱢ ᱠᱚᱹᱧ ᱞᱟᱹᱭ ᱤᱫᱤᱭᱟᱢ ᱠᱟᱱᱟ ᱦᱟᱜ ᱛᱟᱯᱚᱨᱮ ᱥᱚᱴ ᱛᱮ ᱩᱱᱠᱩᱭᱟᱜ ᱠᱟᱹᱢᱤᱠᱚᱹᱧ ᱞᱟᱹᱭᱟᱢ ᱠᱟᱱᱟ ᱦᱟᱜ ᱜᱮᱸ ᱥᱮ ᱟᱨ ᱢᱚᱝᱜᱚᱞ ᱪᱚᱱᱫᱨᱚ ᱥᱚᱨᱮᱱ ᱛᱟᱨᱯᱚᱨᱮ ᱥᱟᱨᱚᱫᱟ ᱯᱨᱚᱥᱟᱫ ᱠᱤᱥᱠᱩ ᱛᱟᱯᱚᱨᱮ ᱠᱚᱞᱮᱱᱫᱨᱚᱱᱟᱛᱷ ᱢᱟᱱᱰᱤ ᱢᱚᱦᱟᱫᱮᱵ ᱢᱚᱦᱟᱫᱮᱵ ᱦᱟᱸᱥᱫᱟ ᱟᱨᱚ ᱚᱱᱟ ᱯᱟᱦᱟᱴᱟ ᱨᱮᱜᱮ ᱢᱮᱱᱟᱭᱟ ᱟᱨ ᱢᱤᱫᱴᱟᱝ ᱥᱟᱨᱚᱫᱟ ᱯᱨᱚᱥᱟᱫ ᱠᱤᱥᱠᱩ ᱩᱱᱤᱫᱚ ᱠᱮᱨᱣᱟᱞ ᱵᱟᱹᱥᱭᱟᱹ ᱠᱚ ᱢᱮᱛᱟᱭᱟ ᱚᱱᱟ ᱪᱷᱟᱲᱟ ᱥᱟᱨᱤᱫᱷᱚᱨᱚᱢ ᱦᱟᱸᱥᱫᱟ ᱛᱟᱯᱚᱨᱮ ᱱᱟᱦᱟᱜ ᱨᱮᱱ ᱟᱨᱚ ᱱᱤᱛᱭᱟᱱᱚᱱᱫᱚ ᱦᱮᱢᱵᱨᱚᱢ ᱱᱩᱜ ᱱᱩᱠᱩ ᱠᱚ ᱢᱮᱱᱟᱜ ᱠᱚᱣᱟ ᱟᱫᱚ ᱱᱩᱠᱩ ᱠᱚᱣᱟᱜ ᱛᱤ ᱠᱚᱫᱚ ᱡᱮ ᱢᱤᱫᱴᱟᱝ ᱧᱩᱢ ᱩᱨᱩᱢ ᱚᱱᱚᱞᱤᱭᱟᱹ ᱠᱟᱱᱟᱭ ᱪᱷᱚᱱᱫᱚ ᱟᱠᱟᱨ ᱛᱮ ᱡᱟᱦᱟᱸ ᱚᱱᱚᱬᱦᱮᱸ ᱠᱚ ᱚᱞᱟᱠᱟᱫᱟ ᱥᱟᱫᱷᱩᱨᱟᱢ ᱪᱟᱸᱫᱽ ᱢᱩᱨᱢᱩ ᱱᱩᱭᱟᱜ ᱛᱮᱜᱮ ᱵᱟᱲᱟᱭ ᱟᱠᱟᱱᱟ ᱯᱳᱭᱞᱳ ᱚᱱᱚᱬᱦᱮᱸ ᱡᱮ ᱪᱷᱚᱱᱫᱚ ᱟᱠᱟᱨ ᱛᱮ ᱚᱞ ᱜᱟᱱᱚᱜᱼᱟ ᱟᱨ ᱢᱚᱝᱜᱚᱞ ᱪᱚᱱᱫᱚᱨ ᱥᱚᱨᱮᱱ ᱡᱟᱦᱟᱭ ᱱᱟᱭᱠᱮ ᱠᱚ ᱢᱮᱛᱟᱭᱟ ᱩᱱᱤ ᱦᱚᱸ ᱚᱱᱚᱞᱤᱭᱟᱹ ᱚᱱᱲᱦᱤᱭᱟᱹ ᱠᱟᱱ ᱜᱮᱭᱟᱭ ᱟᱨ ᱮᱠᱫᱚᱢ ᱯᱩᱭᱞᱚ ᱩᱛᱟᱹᱨ ᱩᱱᱤ ᱫᱚ ᱠᱳᱞᱠᱟᱛᱟ ᱢᱟᱜ ᱢᱚᱬᱮ ᱨᱮ ᱱᱟᱭᱠᱮᱭ ᱛᱟᱦᱮᱸ ᱠᱟᱱᱟ ᱚᱱᱟ ᱪᱷᱟᱲᱟ ᱡᱟᱦᱟᱸ ᱥᱟᱨᱚᱫᱟ ᱯᱨᱚᱥᱟᱫ ᱠᱤᱥᱠᱩ ᱩᱱᱤ ᱦᱚᱸ ᱚᱱᱞᱤᱭᱟᱹ ᱥᱮ ᱥᱟᱫᱷᱩᱨᱟᱢ ᱪᱟᱸᱫᱽ ᱢᱩᱨᱢᱩᱭᱤᱡ ᱥᱤᱥᱥᱚ ᱠᱟᱱ ᱜᱮᱭᱟᱭ ᱟᱨ ᱠᱚᱞᱮᱱᱫᱨᱚᱱᱟᱛᱷ ᱢᱟᱱᱰᱤ ᱢᱚᱦᱟᱫᱮᱵ ᱦᱟᱸᱥᱫᱟ ᱱᱩᱠᱤᱱ ᱦᱚᱸ ᱦᱚᱸ ᱚᱱᱚᱞᱤᱭᱟᱹ ᱚᱱᱚᱲᱦᱤᱭᱟᱹ ᱠᱟᱱᱟ ᱠᱤᱱ ᱯᱚᱛᱛᱨᱤᱠᱟ ᱥᱟᱥᱟᱯᱟᱲᱟᱣ ᱨᱮᱱ ᱠᱟᱱᱟ ᱠᱤᱱ ᱥᱟᱹᱨᱤ ᱫᱷᱚᱨᱚᱢ ᱦᱟᱸᱥᱫᱟ ᱦᱚᱸ ᱩᱱᱤ ᱦᱚᱸ ᱚᱱᱚᱞᱤᱭᱟᱹ ᱠᱟᱱ ᱜᱮᱭᱟᱭ ᱟᱹᱰᱤ ᱜᱟᱱ ᱱᱩᱭᱟᱜ ᱥᱤᱨᱯᱟᱹ ᱦᱚᱠᱚ ᱮᱢ ᱟᱠᱟᱣᱟᱫᱮᱭᱟ ᱨᱟᱡᱽᱡᱚ ᱥᱚᱨᱠᱟᱨ ᱠᱷᱚᱱᱟᱜ ᱟᱨ ᱱᱤᱛᱭᱟᱱᱚᱱᱫᱚ ᱦᱮᱢᱵᱨᱚᱢ ᱩᱱᱤ ᱫᱚ ᱢᱤᱫ ᱚᱠᱛᱚ ᱫᱤᱥᱚᱢ ᱢᱟᱹᱡᱷᱤᱭ ᱛᱟᱦᱮᱸ ᱠᱟᱱᱟ ᱥᱟᱶᱛᱟ ᱥᱩᱥᱟᱹᱨᱤᱭᱟᱹᱭ ᱛᱟᱦᱮᱸ ᱠᱟᱱᱟ ᱡᱟᱦᱟᱭ ᱫᱚ ᱢᱤᱫ ᱧᱩᱛᱩᱢ ᱛᱮᱦᱮ ᱠᱚ ᱪᱤᱱᱦᱟᱹᱣ ᱮ ᱛᱟᱦᱮᱸᱜᱼᱟ ᱱᱚᱠᱟ ᱱᱟᱱᱟ ᱦᱩᱱᱟᱹᱨ ᱠᱟᱹᱢᱤ ᱠᱚ ᱛᱟᱞᱟ ᱛᱟᱞᱮ ᱛᱮ ᱢᱤᱫᱴᱟᱝ ᱱᱚᱣᱟ ᱯᱚᱪᱷᱤᱢ ᱵᱟᱝᱞᱟ ᱯᱚᱱᱚᱛ ᱫᱚᱠᱚ ᱥᱟᱡᱟᱣ ᱥᱟᱯᱲᱟᱣ ᱟᱠᱟᱫᱟ ᱟᱨᱠᱤ ᱦᱮᱸ ᱥᱮ ᱟᱪᱪᱷᱟ ᱢᱟ ᱟᱭᱢᱟ ᱥᱟᱨᱦᱟᱣ